ᱡᱷᱟᱲᱜᱨᱟᱢ ᱦᱚᱱᱚᱛ ᱨᱮᱭᱟᱜ ᱢᱩᱬᱩᱛ ᱨᱟᱹᱥᱠᱟᱹ ᱟᱱᱟᱜ ᱠᱟᱹᱢᱤ ᱠᱟᱹᱥᱱᱤ ᱟᱨ ᱨᱟᱹᱥᱠᱟᱹ ᱨᱮᱭᱟᱜ ᱮᱴᱟᱜ ᱦᱚᱨᱟ ᱠᱚᱫᱚ ᱦᱩᱭᱩᱜ ᱠᱟᱱᱟ ᱡᱷᱟᱲᱜᱨᱟᱢ ᱫᱚ ᱢᱤᱫᱴᱟᱝ ᱢᱟᱨᱟᱝ ᱵᱟᱡᱟᱨ ᱠᱟᱱᱟ ᱟᱨ ᱯᱚᱪᱷᱤᱢ ᱵᱟᱝᱞᱟ ᱨᱮᱭᱟᱜ ᱢᱤᱫᱴᱟᱝ ᱢᱟᱨᱟᱝ ᱯᱚᱱᱚᱛ ᱠᱟᱱᱟ ᱚᱱᱟ ᱡᱷᱟᱲᱜᱨᱟᱢ ᱵᱟᱡᱟᱨ ᱨᱮ ᱥᱟᱱᱛᱟᱲ ᱟᱹᱰᱤ ᱢᱟᱨᱟᱝ ᱡᱟᱦᱮᱨ ᱢᱮᱱᱟᱜᱼᱟ ᱚᱸᱰᱮ ᱫᱚ ᱫᱤᱥᱚᱢ ᱢᱟᱜ ᱢᱚᱬᱮ ᱟᱨ ᱵᱟᱦᱟ ᱠᱚ ᱦᱩᱭᱩᱜᱼᱟ ᱟᱨ ᱥᱟᱱᱛᱟᱲᱟᱜ ᱜᱚᱨᱚᱵᱽ ᱟᱱᱟᱜ ᱠᱟᱛᱷᱟ ᱠᱟᱱᱟ ᱡᱮ ᱡᱷᱟᱲᱜᱨᱟᱢ ᱩᱱ ᱢᱟᱨᱟᱝ ᱵᱟᱡᱟᱨ ᱨᱮ ᱥᱟᱱᱛᱟᱲ ᱠᱚᱣᱟᱜ ᱟᱹᱨᱤᱼᱪᱟᱹᱞᱤ ᱠᱚᱭ ᱥᱟᱵ ᱫᱚᱦᱚ ᱟᱠᱟᱫᱟ ᱚᱱᱟ ᱫᱚ ᱟᱹᱰᱤ ᱜᱚᱨᱚᱵᱽ ᱨᱮᱱᱟᱜ ᱠᱟᱛᱷᱟ ᱠᱟᱱᱟ ᱟᱨ ᱚᱱᱟ ᱡᱷᱟᱲᱜᱨᱟᱢ ᱵᱟᱡᱟᱨ ᱨᱮ ᱥᱚᱯᱤᱝ ᱢᱚᱞ ᱥᱚᱯᱤᱝ ᱞᱟᱹᱜᱤᱫ ᱢᱮᱱᱟᱜᱼᱟ ᱚᱸᱰᱮ ᱫᱚ ᱱᱟᱱᱟ ᱦᱩᱱᱟᱹᱨ ᱦᱚᱨᱚᱜ ᱵᱟᱸᱫᱮ ᱞᱟᱹᱜᱤᱫ ᱫᱷᱩᱛᱤ ᱫᱚᱛᱚ ᱠᱚ ᱧᱟᱢᱚᱜᱼᱟ ᱟᱨ ᱚᱱᱟ ᱡᱷᱟᱲᱜᱨᱟᱢ ᱵᱟᱡᱟᱨ ᱨᱮ ᱥᱟᱱᱛᱟᱲ ᱦᱚᱲᱟᱜ ᱢᱟᱨᱠᱮᱴ ᱢᱮᱱᱟᱜᱼᱟ ᱚᱱᱟ ᱢᱟᱨᱠᱮᱴ ᱨᱮᱱᱟᱜ ᱧᱩᱛᱩᱢ ᱫᱚ ᱦᱩᱭᱩᱜ ᱠᱟᱱᱟ ᱟᱹᱫᱤᱵᱟᱹᱥᱤ ᱢᱟᱨᱠᱮᱴ ᱚᱸᱰᱮ ᱫᱚ ᱥᱟᱱᱛᱟᱲ ᱠᱚᱣᱟᱜ ᱥᱟᱯᱟᱯ ᱠᱚ ᱡᱷᱚᱛᱚ ᱞᱮᱠᱟᱱᱟᱜ ᱧᱟᱢᱚᱜᱼᱟ ᱢᱤᱫ ᱠᱟᱛᱷᱟᱛᱮ ᱞᱟᱹᱭ ᱜᱟᱱᱚᱜᱼᱟ ᱦᱚᱨᱚᱜ ᱵᱟᱸᱫᱮ ᱟᱨ ᱮᱱᱮᱡ ᱥᱮᱨᱮᱧ ᱠᱚᱨᱮᱱᱟᱜ ᱥᱟᱯᱟᱯ ᱠᱚ ᱡᱚᱛᱚᱜᱮ ᱧᱟᱢᱚᱜᱼᱟ ᱟᱨ ᱟᱹᱰᱤ ᱜᱚᱨᱚᱵᱽ ᱨᱮᱱᱟᱜ ᱠᱟᱛᱷᱟ ᱠᱟᱱᱟ ᱚᱸᱰᱮ ᱫᱚ ᱥᱟᱱᱛᱟᱲ ᱠᱚᱣᱟᱜ ᱢᱤᱫᱴᱟᱝ ᱯᱚᱛᱚᱵ ᱢᱩᱨᱟᱹᱭ ᱫᱚᱠᱟᱱ ᱥᱮ ᱥᱴᱚᱞ ᱢᱮᱱᱟᱜᱼᱟ ᱚᱱᱟ ᱫᱚᱠᱟᱱ ᱨᱮᱭᱟᱜ ᱧᱩᱛᱩᱢ ᱫᱚ ᱦᱩᱭᱩᱜ ᱠᱟᱱᱟ ᱢᱟᱨᱥᱟᱞ ᱵᱟᱢᱵᱮᱨ ᱚᱸᱰᱮ ᱫᱚ ᱡᱷᱚᱛᱚ ᱞᱮᱠᱟᱱ ᱯᱚᱛᱚᱵ ᱜᱮ ᱧᱟᱢᱚᱜᱼᱟ ᱚᱱᱟ ᱪᱷᱟᱰᱟ ᱠᱟᱛᱮ ᱟᱨᱦᱚᱸ ᱟᱭᱢᱟ ᱞᱮᱠᱟᱱ ᱯᱟᱨᱴ ᱠᱚ ᱢᱮᱱᱟᱜᱼᱟ ᱟᱨ ᱮᱱᱮᱡ ᱥᱮᱨᱮᱧ ᱞᱟᱹᱜᱤᱫ ᱢᱚᱧᱪᱚ ᱠᱚ ᱢᱮᱱᱟᱜᱼᱟ ᱢᱤᱫᱴᱟᱝ ᱢᱚᱧᱪᱚ ᱨᱮᱭᱟᱜ ᱧᱩᱛᱩᱢ ᱫᱚ ᱦᱩᱭᱩᱜ ᱠᱟᱱᱟ ᱵᱚᱞᱟᱠᱟ ᱱᱟᱴᱴᱚ ᱢᱚᱧᱪᱚ ᱡᱷᱟᱲᱜᱨᱟᱢ ᱵᱟᱡᱟᱨ ᱛᱟᱞᱟᱨᱮ ᱢᱤᱫ ᱢᱟᱨᱟᱝ ᱨᱮᱹᱞ ᱤᱥᱴᱮᱥᱚᱱ ᱢᱮᱱᱟᱜᱼᱟ ᱚᱱᱟᱛᱮ ᱟᱨ ᱮᱴᱟᱜ ᱦᱚᱲ ᱠᱚᱣᱟᱜ ᱦᱤᱡᱩᱜ ᱥᱮᱱᱚᱜ ᱟᱹᱰᱤᱜᱮ ᱥᱩᱵᱤᱫᱟ ᱠᱚ ᱦᱩᱭ ᱟᱠᱟᱱᱟ ᱚᱱᱟ ᱥᱟᱶ ᱥᱟᱶᱛᱮ ᱨᱮᱹᱞ ᱜᱟᱹᱰᱤ ᱧᱮᱞ ᱨᱮᱭᱟᱜ ᱥᱩᱡᱳᱜᱽ ᱦᱚᱸ ᱟᱨ ᱦᱚᱲ ᱠᱚᱣᱟᱜ ᱦᱳᱭ ᱟᱠᱟᱱᱟ ᱡᱷᱟᱲᱜᱨᱟᱢ ᱥᱩᱨ ᱥᱩᱯᱩᱨ ᱮᱨᱤᱭᱟ ᱟᱹᱰᱤ ᱟᱭᱢᱟ ᱜᱚᱴᱟᱝ ᱜᱮ ᱥᱤᱱᱮᱢᱟ ᱦᱚᱞ ᱠᱚ ᱢᱮᱱᱟᱜ ᱟᱠᱟᱫᱼᱟ ᱚᱱᱟ ᱥᱤᱱᱮᱢᱟ ᱦᱚᱞ ᱠᱚ ᱨᱮᱭᱟᱜ ᱧᱩᱛᱩᱢ ᱫᱚ ᱦᱩᱭᱩᱜ ᱠᱟᱱᱟ ᱦᱚᱨᱤ ᱥᱤᱱᱮᱢᱟ ᱦᱚᱞ ᱜᱤᱛᱟ ᱥᱤᱱᱮᱢᱟ ᱦᱚᱞ ᱟᱨ ᱪᱟᱹᱨᱩᱞᱚᱛᱟ ᱥᱤᱱᱮᱢᱟ ᱦᱚᱞ ᱱᱚᱣᱟ ᱥᱤᱱᱮᱢᱟ ᱦᱚᱞ ᱠᱚᱨᱮᱜ ᱫᱚ ᱱᱟᱣᱟ ᱱᱟᱣᱟ ᱪᱚᱞᱚ ᱪᱤᱛᱨᱚ ᱱᱟᱴᱴᱚ ᱠᱚ ᱦᱩᱭᱩᱜᱼᱟ ᱚᱸᱰᱮ ᱫᱚ ᱟᱭᱢᱟ ᱞᱮᱠᱟᱱᱟᱜ ᱵᱷᱟᱜᱮ ᱵᱟᱹᱲᱤᱡ ᱫᱩᱨᱤᱵ ᱠᱚᱠᱚ ᱩᱫᱩᱜᱟ ᱟᱨᱦᱚᱸ ᱡᱷᱟᱲᱜᱨᱟᱢ ᱵᱟᱡᱟᱨ ᱨᱮ ᱟᱹᱰᱤ ᱟᱭᱢᱟ ᱜᱚᱴᱟᱝ ᱜᱮ ᱯᱟᱨᱠ ᱢᱮᱱᱟᱜᱼᱟ ᱚᱱᱟ ᱯᱟᱨᱠ ᱨᱮᱱᱟᱜ ᱧᱩᱛᱩᱢ ᱠᱚᱫᱚ ᱦᱩᱭᱩᱜ ᱠᱟᱱᱟ ᱨᱚᱵᱤᱱᱫᱨᱚ ᱯᱟᱨᱠ ᱰᱤᱭᱟᱨ ᱯᱟᱨᱠ ᱥᱩᱵᱷᱟᱥ ᱯᱟᱨᱠ ᱟᱨ ᱠᱨᱤᱥ ᱜᱟᱨᱰᱮᱱ ᱱᱚᱣᱟ ᱯᱟᱨᱠ ᱟᱨ ᱥᱤᱱᱮᱢᱟ ᱦᱚᱞ ᱠᱚᱨᱮ ᱫᱚ ᱦᱚᱲ ᱠᱚ ᱧᱮᱧᱮᱞ ᱠᱚ ᱵᱚᱞᱚᱱᱟ ᱟᱨ ᱚᱸᱰᱮ ᱫᱚ ᱵᱤᱱᱟᱹ ᱜᱚᱱᱚᱝ ᱛᱮᱫᱚ ᱵᱟᱝ ᱠᱚ ᱵᱚᱞᱚ ᱦᱚᱪᱚᱣᱟᱜᱼᱟ ᱚᱸᱰᱮ ᱫᱚ ᱵᱷᱮᱜᱟᱨ ᱵᱷᱮᱜᱟᱨ ᱜᱚᱱᱚᱝ ᱠᱚ ᱦᱟᱛᱟᱣᱟ ᱜᱤᱫᱽᱨᱟᱹ ᱠᱚᱣᱟᱜ ᱫᱚ ᱵᱟᱨᱜᱮᱞ ᱩᱢᱮᱨᱟᱱ ᱠᱚᱫᱚ ᱠᱚᱢ ᱧᱚᱜ ᱠᱚ ᱦᱟᱛᱟᱣ ᱛᱟᱠᱚᱣᱟ ᱟᱨ ᱵᱟᱨᱜᱮᱞ ᱠᱷᱚᱱ ᱵᱮᱥᱤ ᱩᱢᱮᱨᱟᱱ ᱥᱮᱬᱟ ᱦᱚᱲ ᱠᱚᱣᱟᱜ ᱫᱚ ᱟᱭᱢᱟ ᱜᱟᱱ ᱜᱮ ᱦᱟᱛᱟᱣ ᱜᱚᱱᱚᱝ ᱠᱚ ᱦᱟᱛᱟᱣ ᱛᱟᱠᱚᱣᱟ ᱟᱨ ᱚᱱᱟ ᱯᱟᱨᱠ ᱠᱚᱨᱮ ᱫᱚᱠᱚ ᱧᱮᱞ ᱧᱟᱢᱚᱜᱼᱟ ᱛᱟᱹᱨᱩᱵ ᱵᱟᱱᱟ ᱵᱷᱟᱹᱞᱩᱠ ᱵᱤᱧ ᱟᱨᱦᱚᱸ ᱟᱭᱢᱟ ᱞᱮᱠᱟᱱ ᱪᱮᱬᱮ ᱢᱤᱨᱩ ᱪᱮᱬᱮ ᱢᱟᱨᱟᱜ ᱟᱨ ᱱᱚᱣᱟ ᱛᱤᱱᱟᱹᱜ ᱱᱟᱯᱟᱭ ᱱᱟᱯᱟᱭ ᱪᱮᱬᱮ ᱠᱚ ᱢᱮᱱᱟᱜ ᱠᱚᱣᱟ ᱚᱱᱟ ᱯᱟᱨᱠ ᱠᱚᱨᱮ ᱠᱚ ᱫᱚᱦᱚ ᱠᱟᱠᱚᱣᱟ ᱟᱨᱦᱚᱸ ᱡᱷᱟᱲᱜᱨᱟᱢ ᱨᱮ ᱠᱷᱮᱞᱚᱰ ᱞᱟᱹᱜᱤᱫ ᱮᱥᱴᱮᱰᱤᱭᱟᱢ ᱢᱮᱱᱟᱜᱼᱟ ᱠᱨᱤᱠᱮᱴ ᱠᱷᱮᱞ ᱢᱮᱱᱟᱜᱼᱟ ᱠᱨᱤᱠᱮᱴ ᱠᱷᱮᱞ ᱞᱟᱹᱜᱤᱫ ᱦᱚᱸ ᱮᱥᱴᱮᱰᱤᱭᱟᱢ ᱢᱮᱱᱟᱜᱼᱟ ᱚᱱᱟ ᱠᱚᱨᱮᱜ ᱢᱟᱨᱟᱝ ᱢᱟᱨᱟᱝ ᱧᱩᱛᱩᱢᱟᱱ ᱧᱩᱛᱩᱢᱟᱱ ᱦᱚᱲ ᱠᱚᱠᱚ ᱠᱷᱮᱞᱟ ᱟᱨᱦᱚᱸ ᱢᱤᱫᱴᱟᱝ ᱜᱚᱨᱚᱵᱽ ᱨᱮᱱᱟᱜ ᱠᱟᱛᱷᱟ ᱠᱟᱱᱟ ᱡᱷᱟᱲᱜᱨᱟᱢ ᱵᱟᱡᱟᱨ ᱨᱮ ᱢᱤᱫᱴᱟᱝ ᱧᱩᱛᱩᱢᱟᱱ ᱯᱟᱨᱠ ᱢᱮᱱᱟᱜᱼᱟ ᱥᱤᱫᱩ ᱠᱟᱹᱱᱦᱩ ᱯᱟᱨᱠ ᱚᱱᱟ ᱯᱟᱨᱠ ᱨᱮᱫᱚ ᱥᱟᱱᱛᱟᱲ ᱨᱮᱱ ᱦᱩᱞᱜᱟᱹᱨᱭᱟᱹ ᱥᱮ ᱥᱤᱫᱩᱼᱠᱟᱹᱱᱦᱩ ᱢᱮᱱᱟᱜ ᱠᱤᱱᱟ ᱟᱨᱦᱚᱸ ᱟᱭᱢᱟ ᱞᱮᱠᱟᱱ ᱧᱮᱧᱮᱞᱟᱱ ᱯᱟᱨᱠ ᱠᱚ ᱢᱮᱱᱟᱜᱼᱟ ᱚᱱᱟ ᱯᱟᱨᱠ ᱵᱷᱤᱛᱤᱨ ᱨᱮ ᱱᱟᱯᱟᱭ ᱱᱟᱯᱟᱭ ᱫᱩᱨᱤᱵ ᱥᱮ ᱡᱤᱱᱤᱥ ᱠᱚ ᱢᱮᱱᱟᱜᱼᱟ ᱚᱱᱟ ᱠᱚᱫᱚ ᱧᱮᱞ ᱡᱚᱝ ᱞᱮᱠᱟᱜᱮ ᱧᱮᱞᱛᱮ ᱢᱮᱫ ᱤᱲᱤᱡᱚᱜᱼᱟ ᱢᱚᱱᱮᱨᱮ ᱨᱟᱹᱥᱠᱟᱹ ᱟᱹᱭᱠᱟᱹᱜᱼᱟ ᱚᱱᱟ ᱥᱟᱶ ᱥᱟᱶᱛᱮ ᱡᱷᱟᱲᱜᱨᱟᱢ ᱵᱟᱡᱟᱨ ᱛᱟᱞᱟᱨᱮ ᱢᱟᱨᱮ ᱢᱟᱨᱮ ᱥᱟᱨᱡᱚᱢ ᱫᱟᱨᱮ ᱢᱮᱱᱟᱜᱼᱟ ᱱᱚᱣᱟ ᱛᱤᱱᱟᱹᱜ ᱯᱚᱱᱚᱛ ᱢᱮᱱᱟᱜᱼᱟ ᱚᱱᱟ ᱯᱚᱱᱚᱛ ᱠᱚ ᱢᱩᱫᱽᱨᱮ ᱱᱚᱣᱟ ᱡᱷᱟᱲᱜᱨᱟᱢ ᱯᱚᱱᱚᱛ ᱫᱚ ᱟᱹᱰᱤ ᱜᱮ ᱩᱛᱱᱟᱹᱣ ᱟᱠᱟᱱᱟ ᱞᱟᱹᱭ ᱜᱟᱱᱚᱜᱼᱟ ᱵᱤᱥᱮᱥ ᱠᱟᱨᱛᱮ ᱥᱟᱱᱛᱟᱲ ᱠᱚᱣᱟᱜ ᱜᱮ ᱧᱮᱞ ᱡᱚᱝ ᱞᱮᱠᱟᱱ ᱟᱭᱢᱟ ᱟᱭᱢᱟ ᱞᱮᱠᱟᱱ ᱡᱤᱱᱤᱥ ᱢᱮᱱᱟᱜᱼᱟ